ᱤᱧ ᱫᱚ ᱥᱟᱨᱱᱟ ᱫᱷᱚᱨᱚᱢ ᱨᱮᱱ ᱦᱚᱲ ᱠᱟᱹᱱᱟᱹᱧ ᱟᱞᱮ ᱟᱹᱛᱩ ᱫᱤᱥᱚᱢ ᱨᱮᱫᱚ ᱟᱹᱰᱤ ᱞᱮᱠᱟᱱ ᱯᱚᱨᱚᱵᱽ ᱠᱚ ᱛᱟᱦᱮᱸᱱ ᱜᱮᱭᱟ ᱡᱮᱞᱮᱠᱟ ᱥᱚᱦᱨᱟᱭ ᱵᱟᱦᱟ ᱢᱟᱜᱢᱚᱲᱮ ᱢᱟᱜᱥᱤᱢ ᱟᱨᱚ ᱟᱭᱢᱟ ᱞᱮᱠᱟᱱᱟᱜ ᱡᱮᱞᱮᱠᱟ ᱥᱚᱦᱨᱟᱭ ᱫᱚ ᱯᱩᱱ ᱫᱤᱱ ᱫᱷᱩᱨᱭᱟᱹ ᱦᱩᱭᱩᱜ ᱛᱟᱦᱮᱸᱱᱟ ᱚᱱᱟ ᱫᱚ ᱯᱳᱭᱞᱳ ᱫᱤ ᱫᱚᱞᱮ ᱢᱮᱱᱟ ᱩᱢ ᱢᱟᱦᱟ ᱫᱚᱥᱟᱨ ᱫᱤᱱ ᱫᱚ ᱫᱟᱠᱟᱭ ᱢᱟᱦᱟ ᱛᱮᱥᱟᱨ ᱫᱤᱱ ᱫᱚ ᱠᱷᱩᱱᱴᱟᱹᱣ ᱢᱟᱦᱟ ᱛᱟᱨ ᱯᱚᱨᱮ ᱫᱤᱱ ᱫᱚ ᱦᱩᱭᱩᱜ ᱠᱟᱱᱟ ᱡᱟᱞᱮ ᱢᱟᱦᱟ ᱚᱱᱠᱟᱜᱮ ᱵᱟᱦᱟ ᱦᱚᱸ ᱯᱮ ᱫᱤᱱ ᱫᱷᱚᱨᱮ ᱦᱩᱭᱩᱜ ᱠᱟᱱ ᱛᱟᱦᱮᱸᱱᱟ ᱯᱳᱭᱞᱳ ᱫᱤᱱ ᱫᱚ ᱩᱢ ᱢᱟᱦᱟ ᱫᱚᱥᱟᱨ ᱫᱤᱱ ᱫᱚ ᱥᱟᱨᱫᱤ ᱢᱟᱦᱟ ᱛᱮᱥᱟᱨ ᱫᱤᱱ ᱫᱚ ᱡᱟᱞᱮ ᱢᱟᱦᱟ ᱟᱨᱦᱚᱸ ᱢᱟᱜᱷ ᱢᱟᱜᱽ ᱢᱚᱲᱮ ᱨᱮᱫᱚ ᱢᱤᱫ ᱫᱤᱱ ᱜᱮ ᱦᱩᱭᱩᱜ ᱛᱟᱦᱮᱸᱱᱟ ᱟᱨᱦᱚᱸ ᱢᱟᱜᱷ ᱥᱤᱢ ᱨᱮᱫᱚ ᱢᱟᱜᱷ ᱥᱤᱢ ᱫᱚ ᱢᱟᱜᱽᱨᱮ ᱵᱟᱹᱧ ᱛᱟᱦᱮᱸᱱᱟ